ᱟᱞᱮ ᱯᱟᱦᱟᱴᱟ ᱨᱮ ᱟᱞᱮ ᱴᱚᱴᱷᱟ ᱨᱮ ᱥᱮᱨᱢᱟ ᱫᱟᱜ ᱢᱟ ᱟᱥᱢᱟ ᱵᱟᱹᱱᱩᱜ ᱟᱥ ᱢᱮᱱᱟᱜᱼᱟ ᱫᱟᱜᱟᱭ ᱛᱚᱵᱮ ᱛᱤᱥᱮ ᱫᱟᱜᱟ ᱱᱚᱣᱟ ᱫᱚ ᱵᱩᱡᱷᱟᱹᱣ ᱢᱩᱥᱠᱤᱞ ᱜᱮᱭᱟ ᱫᱟᱜ ᱨᱮᱱᱟᱜ ᱢᱚᱠᱟ ᱵᱮᱞᱟ ᱫᱚᱦᱚᱭ ᱞᱟᱹᱜᱤᱫ ᱛᱮ ᱡᱟᱸᱦᱟ ᱜᱮ ᱥᱮᱨᱢᱟᱭ ᱫᱟᱜᱟ ᱯᱩᱠᱷᱨᱤ ᱠᱚ ᱯᱮᱨᱮᱡᱽ ᱦᱩᱭᱩᱜᱼᱟ ᱚᱱᱟᱛᱮ ᱟᱨ ᱜᱟᱰᱟ ᱨᱮ ᱵᱟᱱ ᱵᱮᱱᱟᱣ ᱠᱟᱛᱮ ᱪᱟᱥᱚᱜ ᱞᱟᱹᱜᱤᱫ ᱫᱟᱜ ᱟᱲᱮ ᱫᱚᱦᱚᱭ ᱦᱩᱭᱩᱜᱼᱟ ᱛᱟᱦᱚᱞᱮ ᱚᱰᱮ ᱠᱷᱚᱡ ᱫᱟᱜ ᱨᱮᱭᱟᱜ ᱜᱷᱟᱹᱨᱛᱤ ᱠᱤᱪᱷᱩᱴᱟ ᱢᱮᱴᱟᱜᱼᱟ ᱪᱟᱥ ᱟᱵᱟᱫ ᱦᱩᱭᱩᱜᱼᱟ ᱟᱨ ᱜᱷᱟᱹᱨᱛᱤ ᱵᱮᱱᱟᱣ ᱵᱮᱵᱚᱥᱛᱟ ᱦᱟᱛᱟᱣ ᱢᱮᱱ ᱛᱮᱫᱚ ᱫᱟᱜ ᱨᱮᱱᱟᱜ ᱫᱟᱨᱮ ᱨᱚᱦᱚᱭ ᱦᱩᱭᱩᱜᱼᱟ ᱟᱭᱢᱟ ᱵᱤᱨ ᱡᱚᱝᱜᱚᱞ ᱨᱚᱦᱚᱭ ᱦᱩᱭᱩᱜᱼᱟ ᱛᱟᱦᱚᱞᱮ ᱫᱟᱜ ᱠᱷᱟᱡ ᱮ ᱫᱟᱜᱟ ᱟᱨ ᱧᱩᱭ ᱫᱟᱜ ᱞᱟᱹᱤᱫ ᱫᱚ ᱥᱮᱞᱳ ᱵᱟᱹᱭᱥᱟᱣ ᱦᱩᱭᱩᱜᱼᱟ ᱚᱰᱮ ᱠᱷᱚᱡ ᱧᱩᱭ ᱫᱟᱜ ᱵᱮᱵᱚᱥᱛᱟᱭ ᱦᱩᱭᱩᱜᱼᱟ ᱛᱚᱵᱮᱭᱟᱹᱱᱤᱡ ᱜᱷᱟᱹᱨᱛᱤ ᱢᱮᱴᱟᱜᱼᱟ